ᱤᱧᱟᱹᱜ ᱤᱥᱤᱱ ᱢᱟᱲᱟᱝ ᱨᱮᱫᱚ ᱱᱚᱣᱟ ᱠᱚᱜᱮ ᱤᱧ ᱫᱚ ᱤᱧᱟᱹᱜ ᱛᱤ ᱨᱮᱫᱩᱧ ᱥᱟᱵ ᱥᱩᱨᱟ ᱯᱨᱚᱛᱷᱚᱢ ᱨᱮᱫᱩᱧ ᱥᱟᱵ ᱥᱩᱨᱟ ᱥᱟᱦᱟᱱ ᱛᱟᱯᱚᱨᱮ ᱠᱟᱹᱴᱤᱡ ᱵᱩᱥᱩᱯ ᱡᱟᱛᱮ ᱚᱱᱟ ᱵᱩᱥᱩᱯ ᱛᱤᱧ ᱫᱷᱚᱨᱟᱣ ᱫᱟᱲᱮᱜ ᱟᱨ ᱵᱩᱥᱩᱯ ᱨᱮ ᱡᱩᱞ ᱠᱟᱛᱮ ᱥᱟᱦᱟᱱᱤᱧ ᱥᱟᱦᱟᱱ ᱛᱷᱚᱲᱟᱧ ᱡᱚᱜᱟᱲ ᱠᱟᱜᱼᱟ ᱛᱟᱨᱯᱚᱨᱮ ᱪᱮᱫ ᱩᱛᱩᱧ ᱵᱮᱱᱟᱣ ᱫᱟ ᱚᱱᱟ ᱩᱛᱩ ᱛᱮᱭᱟᱜ ᱢᱟᱛᱚᱧ ᱜᱮᱫ ᱨᱮᱰᱤ ᱠᱟᱜ ᱛᱟᱨᱯᱚᱨᱮ ᱢᱚᱥᱞᱟ ᱦᱟᱞᱠᱟ ᱱᱟᱥᱮᱱᱟᱜ ᱥᱮᱸᱜᱮᱞ ᱨᱤᱧ ᱟᱛᱟᱭᱟ ᱟᱛᱟ ᱠᱟᱛᱮ ᱢᱚᱥᱞᱟᱧ ᱨᱤᱫᱟ ᱛᱟᱯᱚᱨ ᱥᱩᱱᱩᱢ ᱥᱮ ᱥᱩᱱᱩᱢᱤᱧ ᱟᱹᱜᱩ ᱨᱮᱰᱤᱭᱟ ᱵᱩᱞᱩᱝ ᱦᱚᱸᱧ ᱟᱹᱜᱩ ᱨᱮᱰᱤᱭᱟ ᱢᱟᱨᱩᱪ ᱛᱟᱨᱯᱚᱨ ᱵᱟᱨ ᱨᱚᱠᱚᱢ ᱢᱚᱥᱞᱟ ᱯᱟᱸᱪ ᱯᱷᱚᱲᱚᱱ ᱛᱮᱡ ᱯᱟᱛᱟ ᱯᱮᱸᱭᱟᱡ ᱠᱩᱧ ᱜᱮᱫ ᱨᱮᱰᱤ ᱠᱟᱜᱼᱟ ᱟᱫᱟ ᱨᱚᱥᱩᱱ ᱠᱩᱧ ᱜᱮᱫ ᱨᱮᱰᱤ ᱠᱟᱜᱼᱟ ᱡᱚᱛᱚ ᱜᱮ ᱨᱮᱰᱤ ᱠᱟᱛᱮ ᱤᱧ ᱫᱚᱦᱚ ᱠᱟᱜᱼᱟ ᱮᱠᱫᱚᱢ ᱫᱟᱜ ᱠᱩᱧ ᱟᱹᱜᱩ ᱨᱮᱰᱤ ᱠᱟᱜᱼᱟ ᱛᱟᱯᱚᱨᱮ ᱠᱚᱲᱟᱭ ᱠᱷᱩᱱᱛᱤ ᱛᱟᱯᱚᱨᱮ ᱢᱤᱫᱴᱮᱡ ᱰᱷᱟᱠᱱᱤᱡ ᱞᱟᱜᱟᱜᱼᱟ ᱟᱨ ᱢᱟᱱᱮ ᱡᱚᱛᱚ ᱜᱤᱧ ᱟᱹᱜᱩ ᱥᱩᱨ ᱠᱟᱜᱼᱟ ᱟᱨ ᱤᱥᱤᱱᱤᱧ ᱫᱷᱩᱨᱟᱹᱜᱼᱟ